ᱦᱩᱸ ᱦᱮᱞᱳ ᱦᱮᱸ ᱤᱧᱫᱚ ᱠᱷᱟᱭᱟᱨᱵᱚᱱᱤ ᱠᱷᱚᱱ ᱥᱚᱱᱛᱚᱨᱟ ᱢᱩᱨᱢᱩᱧ ᱞᱟᱹᱭᱮᱫᱼᱟ ᱱᱚᱣᱟ ᱯᱷᱳᱱ ᱫᱚ ᱚᱠᱟᱨᱮ ᱞᱟᱜᱟᱣ ᱟᱠᱟᱱᱟ ᱚ ᱦᱚ ᱦᱳᱭ ᱟᱫᱚ ᱞᱮ ᱛᱮᱦᱮᱧ ᱞᱮ ᱵᱟᱦᱟᱜ ᱠᱟᱱᱟ ᱦᱩᱱᱟᱹᱝ ᱟᱫᱚ ᱵᱟᱦᱟᱜ ᱠᱟᱱᱟᱞᱮ ᱫᱚ ᱟᱛᱩ ᱨᱮ ᱠᱚᱢ ᱫᱷᱟᱨᱟ ᱜᱮᱭᱟ ᱠᱚ ᱞᱮ ᱦᱚᱲ ᱠᱚ ᱢᱟᱹᱫᱟᱹᱲᱤᱭᱟᱹ ᱠᱚ ᱛᱟᱞᱮ ᱵᱟᱪᱩᱜ ᱠᱚᱣᱟ ᱨᱩᱼᱨᱩ ᱠᱚ ᱛᱩᱢᱫᱟᱜ ᱴᱟᱢᱟᱠ ᱠᱚ ᱛᱟᱞᱮ ᱵᱟᱪᱩᱜᱼᱟ ᱟᱫᱚ ᱚᱱᱟ ᱜᱮᱞᱤᱧ ᱞᱟᱹᱭᱮᱫᱼᱟ ᱦᱩᱱᱟᱹᱝ ᱨᱩᱼᱨᱩ ᱨᱩᱥᱤᱠᱟ ᱠᱚ ᱢᱟᱹᱫᱟᱹᱲᱤᱭᱟᱹ ᱠᱚ ᱦᱩᱱᱟᱹᱝ ᱯᱮ ᱟᱹᱜᱩᱭᱟ ᱟᱨ ᱟᱯᱮ ᱠᱚᱯᱮ ᱦᱤᱡᱩᱜᱼᱟ ᱦᱩᱱᱟᱹᱝ ᱦᱳᱭ ᱛᱮᱦᱮᱧ ᱜᱮᱞᱮ ᱵᱟᱦᱟᱜ ᱠᱟᱱᱟ ᱨᱩᱣᱟᱜ ᱫᱚ ᱪᱮᱫ ᱦᱚᱸ ᱛᱟᱞᱮ ᱵᱟᱹᱱᱩᱜᱼᱟ ᱛᱩᱢᱫᱟᱜ ᱴᱟᱢᱟᱠ ᱟᱨᱚᱦᱚᱸ ᱪᱮᱫ ᱠᱚ ᱱᱟᱜ ᱢᱮᱱᱟᱜᱼᱟ ᱤᱧᱢᱟ ᱵᱟᱹᱧ ᱵᱟᱰᱟᱭᱟ ᱚᱱᱟᱫᱚ ᱟᱢᱜᱮᱢ ᱵᱟᱰᱟᱭᱟ ᱚ ᱦᱚ ᱦᱚᱸ ᱦᱳᱭ ᱟᱫᱚ ᱟᱹᱜᱩᱭᱟᱯᱮ ᱦᱩᱱᱟᱹᱝ ᱟᱨ ᱤᱱᱠᱟᱹ ᱯᱷᱨᱤ ᱛᱮᱫᱚ ᱱᱟᱜ ᱵᱟᱝ ᱜᱮ ᱠᱟᱹᱣᱰᱤ ᱠᱚᱫᱚᱞᱮ ᱮᱢᱟᱯᱮ ᱜᱮᱭᱟ ᱱᱟᱜ ᱦᱳᱭ ᱟᱫᱚ ᱛᱤᱱᱟᱹᱜ ᱯᱮ ᱦᱟᱛᱟᱣᱟ ᱠᱟᱹᱣᱰᱤ ᱠᱚᱜᱮ ᱦᱩᱱᱟᱹᱝ ᱦᱩᱱᱟᱹᱝ ᱵᱮᱱ ᱞᱟᱹᱭ ᱧᱚᱜᱟ ᱦᱳᱭ ᱛᱚ ᱦᱳᱭ ᱚ ᱦᱚ ᱦᱳᱭ ᱛᱚᱵᱮ ᱦᱮᱸᱢᱟ ᱞᱟᱹᱭᱟᱜ ᱵᱮᱱᱟᱞᱤᱧ ᱡᱮᱛᱮ ᱦᱚᱲᱜᱮ ᱛᱚᱵᱮ ᱞᱟᱜᱮ ᱫᱷᱟᱨᱟ ᱦᱤᱡᱩᱜ ᱯᱮ ᱡᱮᱛᱮ ᱦᱚᱲᱜᱮ ᱧᱤᱫᱟᱹ ᱵᱚᱱ ᱟᱸᱜᱟᱭᱟ ᱮᱱᱮᱡ ᱥᱮᱨᱮᱧᱟᱛᱮᱱ ᱦᱳᱭ ᱦᱳᱭ ᱛᱚᱵᱮ ᱢᱟ ᱤᱱᱠᱟᱹᱜᱮ ᱦᱳᱭ ᱛᱚᱵᱮ ᱦᱳᱭ